ᱟᱵᱚ ᱱᱚᱣᱟ ᱥᱤᱧᱚᱛ ᱫᱤᱥᱚᱢ ᱨᱮᱱ ᱡᱟᱦᱟᱸ ᱛᱤᱱᱟᱹᱜ ᱥᱟᱱᱛᱟᱲ ᱠᱚ ᱢᱮᱱᱟᱜ ᱟᱠᱟᱜ ᱵᱚᱱᱟ ᱟᱵᱚᱱᱟᱜ ᱦᱚᱸ ᱢᱤᱫᱴᱟᱱ ᱞᱟᱠᱪᱟᱨ ᱢᱮᱱᱟᱜ ᱠᱟᱫᱟ ᱟᱨ ᱚᱱᱟ ᱞᱟᱠᱪᱟᱨ ᱞᱟᱹᱜᱤᱫ ᱛᱮ ᱟᱵᱚᱱᱟᱜ ᱦᱚᱸ ᱢᱤᱫᱴᱟᱱ ᱥᱟᱱᱟᱢ ᱥᱟᱢᱟᱱ ᱠᱚ ᱢᱮᱱᱟᱜ ᱠᱟᱫᱟ ᱚᱱᱟ ᱥᱟᱢᱟᱱ ᱠᱚ ᱢᱩᱫᱽᱨᱮ ᱡᱮᱢᱚᱱ ᱟᱵᱚᱣᱟᱜ ᱵᱮᱱᱟᱣ ᱟᱠᱟᱫ ᱢᱮᱱᱟᱜ ᱠᱟᱫᱟ ᱠᱟᱹᱯᱤ ᱟᱜᱼᱥᱟᱨ ᱯᱤᱰᱟᱹ ᱪᱩᱞᱦᱟᱹ ᱵᱮᱱᱟᱣ ᱯᱟᱹᱴᱭᱟᱹ ᱡᱚᱱᱚᱜ ᱟᱵᱚᱣᱟᱜ ᱫᱚ ᱱᱚᱣᱟ ᱠᱚᱫᱚ ᱟᱵᱚᱣᱟᱜ ᱠᱟᱹᱢᱤ ᱞᱮᱠᱟᱱᱟᱜ ᱡᱤᱱᱤᱥ ᱠᱟᱱᱟ ᱡᱮᱢᱚᱱ ᱯᱟᱹᱴᱭᱟᱹ ᱯᱟᱹᱴᱭᱟᱹ ᱫᱚ ᱟᱵᱚ ᱟᱹᱰᱤ ᱨᱚᱠᱚᱢ ᱟᱵᱚᱱᱟᱜ ᱞᱟᱠᱪᱟᱨ ᱨᱮᱱᱟᱜ ᱞᱟᱹᱠᱛᱤᱭᱟᱱ ᱠᱟᱹᱢᱤ ᱨᱮᱜᱮ ᱞᱟᱜᱟᱜᱼᱟ ᱧᱮᱞ ᱠᱟᱫᱟᱵᱚᱱ ᱡᱮᱢᱚᱱ ᱵᱤᱦᱟᱹ ᱵᱟᱯᱞᱟᱨᱮ ᱩᱱᱥᱚᱢᱚᱭ ᱦᱚᱸ ᱱᱚᱣᱟ ᱯᱟᱹᱴᱭᱟᱹ ᱨᱮᱱᱟᱜ ᱠᱟᱹᱢᱤ ᱫᱚ ᱟᱹᱰᱤᱜᱟᱱ ᱜᱮ ᱞᱟᱹᱠᱛᱤ ᱢᱮᱱᱟᱜ ᱠᱟᱫᱟ ᱡᱮᱢᱚᱱ ᱡᱚᱱᱚᱜ ᱡᱚᱱᱚᱜ ᱦᱚᱸ ᱡᱮᱢᱚᱱ ᱵᱚᱱ ᱟᱵᱚ ᱟᱹᱰᱤᱜᱟᱱᱜᱮ ᱠᱟᱹᱢᱤ ᱢᱮᱱᱟᱜᱼᱟ ᱮᱸᱜ ᱚᱲᱟᱜ ᱫᱩᱣᱟᱹᱨ ᱡᱚᱜ ᱞᱟᱹᱜᱤᱫ ᱛᱮ ᱚᱱᱟ ᱥᱟᱶ ᱥᱟᱶ ᱛᱮᱵᱚᱱ ᱧᱮᱞ ᱠᱟᱫᱟ ᱡᱮ ᱟᱵᱚᱱᱤᱡ ᱡᱟᱦᱮᱨ ᱟᱹᱭᱩ ᱚᱱᱟ ᱩᱱᱤᱭᱟᱜ ᱦᱚᱸ ᱚᱱᱟ ᱢᱤᱫᱴᱮᱱ ᱥᱟᱢᱟᱱ ᱠᱟᱱ ᱛᱟᱭᱟ ᱡᱮᱢᱚᱱ ᱠᱟᱹᱯᱤ ᱵᱚᱱ ᱧᱮᱞ ᱟᱠᱟᱫᱼᱟ ᱠᱟᱹᱯᱤ ᱦᱚᱸ ᱟᱭᱢᱟ ᱞᱮᱠᱟᱱᱟᱜ ᱠᱟᱹᱢᱤ ᱨᱮᱜᱮ ᱞᱟᱜᱟᱜ ᱛᱟᱵᱚᱱᱟ ᱟᱨ ᱚᱱᱟ ᱥᱟᱶ ᱥᱟᱶᱛᱮ ᱟᱵᱚᱱᱟᱜ ᱡᱟᱦᱮᱨ ᱵᱚᱸᱜᱟ ᱥᱚᱢᱚᱭ ᱢᱟᱨᱟᱝ ᱵᱩᱨᱩ ᱟᱜ ᱢᱤᱫᱴᱮᱱ ᱥᱟᱯᱟᱯ ᱠᱟᱱ ᱛᱟᱭᱟ ᱚᱱᱟ ᱠᱟᱹᱯᱤ ᱫᱚ ᱟᱨᱚ ᱵᱚᱱ ᱧᱮᱞ ᱞᱮᱠᱷᱟᱱ ᱟᱸᱜᱼᱥᱟᱨ ᱟᱸᱜᱼᱥᱟᱨ ᱨᱮᱱᱟᱜ ᱟᱸᱜᱼᱥᱟᱨ ᱦᱚᱸ ᱱᱚᱣᱟ ᱦᱚᱸ ᱟᱵᱚ ᱥᱟᱱᱛᱟᱲ ᱦᱚᱯᱚᱱ ᱠᱚᱣᱟᱜ ᱵᱮᱱᱟᱣ ᱥᱟᱢᱟᱱᱜᱮ ᱠᱟᱱᱟ